ᱦᱮᱸ ᱤᱧ ᱢᱳᱵᱟᱭᱤᱞ ᱨᱮ ᱱᱤᱭᱩᱥ ᱯᱮ ᱯᱟᱲᱦᱟᱣ ᱛᱟᱭᱱᱚᱢ ᱢᱮᱱᱠᱷᱟᱱ ᱱᱤᱭᱩᱥ ᱢᱚᱛᱚ ᱫᱚ ᱵᱟᱝᱼᱟ ᱥᱟᱶᱛᱮ ᱟᱨ ᱦᱚᱸ ᱮᱢᱟᱱ ᱪᱮᱱᱮᱞ ᱥᱮ ᱨᱚᱵᱤᱢᱟᱱ ᱠᱷᱚᱵᱚᱨ ᱠᱚᱦᱚᱸᱧ ᱧᱮᱞ ᱛᱟᱦᱮᱸ ᱜᱮᱭᱟ ᱢᱮᱱᱠᱷᱟᱱ ᱤᱧ ᱡᱟᱦᱟᱸ ᱪᱮᱱᱮᱞ ᱠᱚᱹᱧ ᱥᱟᱵᱥᱠᱨᱟᱭᱤᱵᱽ ᱠᱟᱫᱟ ᱥᱮᱧ ᱠᱩᱥᱤᱭᱟᱜᱼᱟ ᱚᱱᱟ ᱠᱚᱢᱟ ᱟᱭᱢᱟ ᱞᱮᱠᱟᱜᱮ ᱢᱮᱱᱟᱜᱼᱟ ᱢᱮᱱᱠᱷᱟᱱ ᱡᱮᱞᱮᱠᱟ ᱢᱮᱱᱟᱜᱼᱟ ᱥᱮ ᱡᱟᱦᱟᱸ ᱠᱚ ᱤᱧᱤᱧ ᱠᱩᱥᱤᱭᱟᱜᱼᱟ ᱚᱱᱟ ᱠᱚ ᱪᱮᱱᱮᱞ ᱫᱚ ᱦᱩᱭᱩᱜ ᱠᱟᱱᱟ ᱡᱮᱢᱚᱱ ᱵᱮᱥ ᱵᱟᱛ ᱨᱩᱯ ᱞᱟᱹᱴᱷᱤ ᱟᱥᱵᱮᱠ ᱥᱚᱧᱪᱟᱨᱚᱢᱟ ᱡᱩᱢᱤᱫ ᱟᱹᱫᱤᱢ ᱡᱩᱢᱤᱫ ᱴᱨᱟᱭᱤᱵᱽ ᱴᱤᱵᱷᱤ ᱟᱨᱦᱚᱸ ᱚᱱᱟ ᱥᱟᱶ ᱰᱤᱥ ᱥᱮᱴᱤᱝ ᱥᱟᱶ ᱟᱨᱚ ᱫᱤᱥᱚᱢ ᱨᱮᱱᱟᱜ ᱟᱭᱢᱟ ᱪᱮᱱᱮᱞ ᱠᱚᱜᱮ ᱢᱮᱱᱟᱜᱼᱟ ᱢᱮᱱᱠᱷᱟᱱ ᱤᱧᱟᱹᱜ ᱡᱟᱦᱟᱸ ᱵᱮᱥᱤ ᱠᱟᱭᱛᱮ ᱤᱧ ᱠᱩᱥᱤᱭᱟᱜᱼᱟ ᱚᱱᱟ ᱪᱮᱱᱮᱞ ᱫᱚ ᱦᱩᱭᱩᱜ ᱠᱟᱱᱟ ᱠᱤᱱᱛᱩ ᱫᱮᱥ ᱵᱷᱟᱜᱽ ᱪᱮᱱᱮᱞ ᱪᱮᱫᱟᱜ ᱥᱮ ᱤᱧ ᱚᱱᱟ ᱪᱮᱱᱮᱞ ᱨᱮ ᱟᱭᱢᱟ ᱞᱮᱠᱟᱱ ᱜᱚᱲᱚ ᱥᱚᱯᱚᱦᱚᱫ ᱧᱟᱢ ᱛᱟᱦᱮᱱᱤᱧ ᱡᱮᱞᱮᱠᱟ ᱚᱱᱟ ᱪᱮᱱᱮᱞ ᱨᱮ ᱜᱚᱲᱚᱥᱚᱯᱚᱦᱚᱫ ᱢᱮᱱ ᱛᱮᱫᱚ ᱫᱤᱱᱟᱹᱢ ᱫᱤᱱ ᱨᱮᱭᱟᱜ ᱞᱟᱹᱭ ᱥᱮ ᱤᱧᱟᱹᱜ ᱦᱚᱨᱚᱜ ᱵᱟᱸᱫᱮ ᱚᱱᱟ ᱥᱟᱶ ᱥᱮᱪᱮᱫ ᱞᱟᱹᱜᱤᱫ ᱵᱚᱱ ᱚᱞ ᱯᱟᱲᱦᱟᱣ ᱤᱧᱟᱹᱜ ᱠᱷᱮᱞᱳᱰ ᱟᱨ ᱩᱱᱟᱹᱜ ᱟᱭᱢᱟ ᱞᱮᱠᱟᱱ ᱜᱚᱲᱚᱥᱚᱯᱚᱦᱚᱫ ᱧᱟᱢᱚᱜ ᱛᱮ ᱚᱱᱟ ᱦᱚᱛᱮ ᱛᱮ ᱤᱧ ᱚᱱᱟ ᱪᱮᱱᱮᱞ ᱫᱚ ᱵᱮᱥᱤᱠᱟᱭᱛᱮ ᱠᱩᱥᱤᱭᱟᱜᱼᱟ ᱱᱚᱣᱟ ᱦᱚᱸ ᱟᱨᱚ ᱟᱨᱚ ᱢᱤᱫᱴᱮᱱ ᱱᱤᱭᱩᱥ ᱪᱮᱱᱮᱞ ᱢᱮᱱᱟᱜᱼᱟ ᱚᱱᱟ ᱫᱚ ᱟᱨᱚ ᱵᱷᱟᱜᱮ ᱚᱠᱚᱡ ᱛᱮᱧ ᱠᱩᱥᱤᱭᱟᱜᱼᱟ ᱪᱤᱱᱤ ᱫᱩ ᱯᱮᱴᱤ ᱦᱚᱸ ᱟᱭᱟᱜ ᱤᱥᱯᱞᱤᱢ ᱥᱮ ᱡᱟᱦᱟᱱᱟᱜ ᱱᱤᱭᱩᱥ ᱚᱱᱟ ᱠᱚᱞᱮ ᱯᱟᱲᱦᱟᱣᱟ ᱢᱮᱱᱠᱷᱟᱱ ᱟᱭᱢᱟ ᱥᱚᱨᱚᱱ ᱥᱮ ᱟᱭᱢᱟ ᱥᱚᱦᱚᱡᱽ ᱵᱷᱟᱥᱟ ᱛᱮᱧ ᱵᱩᱡᱷᱟᱹᱣᱟ ᱢᱮᱱᱛᱮ ᱚᱱᱟ ᱦᱚᱛᱮᱜ ᱛᱮ ᱩᱱᱤᱭᱟᱜ ᱪᱮᱱᱮᱞ ᱫᱚᱹᱧ ᱥᱟᱵᱥᱠᱨᱟᱭᱤᱵᱽ ᱟᱠᱟᱫᱟ ᱵᱩᱡᱽ